ᱡᱚᱦᱟᱨ ᱜᱮ ᱟᱢ ᱫᱚ ᱡᱷᱟᱲᱟᱜᱟᱹᱲᱭᱟᱹ ᱢᱟᱹᱡᱷᱤ ᱵᱟᱵᱟᱢ ᱨᱚᱲ ᱠᱟᱱᱟ ᱚ ᱤᱧ ᱫᱚ ᱤᱧᱟᱜ ᱧᱩᱛᱩᱢ ᱫᱚ ᱠᱟᱞᱤᱨᱟᱢ ᱦᱮᱢᱵᱨᱚᱢ ᱤᱧ ᱫᱚ ᱡᱩᱢᱤᱫ ᱜᱟᱶᱛᱟ ᱠᱷᱚᱱᱟᱜ ᱤᱧ ᱨᱚᱲᱮᱫ ᱛᱟᱦᱮᱸᱫ ᱡᱩᱢᱤᱫ ᱜᱟᱶᱛᱟ ᱨᱮᱱ ᱠᱟᱹᱢᱭᱟᱹ ᱠᱟᱹᱱᱟᱹᱧ ᱦᱮᱸ ᱟᱨ ᱟᱪᱪᱷᱟ ᱜᱚᱝᱠᱮ ᱤᱧ ᱫᱚ ᱜᱚᱴᱟ ᱜᱮ ᱢᱚᱴᱟᱢᱩᱴᱤ ᱢᱟᱹᱡᱷᱤ ᱵᱟᱵᱟ ᱠᱚᱴᱷᱮᱱ ᱦᱟᱱᱟ ᱱᱟᱣᱟ ᱥᱟᱛᱟᱢ ᱠᱚ ᱤᱫᱤ ᱠᱟᱛᱮᱫ ᱱᱚᱝᱠᱟ ᱜᱟᱞᱢᱟᱨᱟᱣᱟᱹᱧ ᱟᱨ ᱱᱚᱝᱠᱟᱱᱟᱜ ᱡᱟᱦᱟᱱᱟᱜ ᱠᱷᱚᱵᱽᱨᱟ ᱠᱷᱚᱵᱚᱨ ᱠᱚ ᱞᱟᱭ ᱞᱟᱠᱪᱟᱨ ᱠᱚᱨᱮᱱᱟᱜ ᱵᱚᱸᱜᱟ ᱵᱩᱨᱩ ᱠᱚᱨᱮᱱᱟᱜ ᱮᱢᱟᱱᱠᱤ ᱱᱟᱜᱟᱢ ᱠᱚᱮᱱᱟᱜ ᱦᱚᱸ ᱠᱟᱛᱷᱟ ᱠᱚ ᱱᱚᱝᱠᱟᱧ ᱠᱩᱞᱤ ᱵᱟᱲᱟ ᱠᱚᱣᱟ ᱟᱫᱚ ᱱᱚᱣᱟ ᱠᱚ ᱟᱢ ᱱᱤᱭᱟᱹ ᱜᱟᱶᱛᱟ ᱨᱮᱱᱟᱜ ᱠᱟᱛᱷᱟ ᱠᱚ ᱱᱚᱝᱠᱟ ᱡᱟᱣᱨᱟ ᱠᱟᱛᱮ ᱚᱝᱠᱟ ᱫᱤᱥᱚᱢ ᱦᱚᱲ ᱠᱚ ᱠᱤᱪᱷᱩ ᱠᱤᱪᱷᱩ ᱚᱱᱠᱟᱧ ᱟᱸᱡᱚᱢᱟᱠᱚᱣᱟ ᱢᱳᱵᱟᱭᱤᱞ ᱢᱟᱫᱽᱫᱷᱚᱢᱛᱮ ᱠᱤᱪᱷᱩ ᱠᱤᱪᱷᱩ ᱫᱚ ᱚᱱᱠᱟ ᱞᱮᱯᱴᱚᱯ ᱢᱟᱫᱽᱫᱷᱚᱢᱛᱮ ᱥᱮ ᱚᱱᱠᱟ ᱦᱚᱣᱟᱴᱥᱮᱯ ᱢᱟᱫᱽᱫᱷᱚᱢ ᱛᱮᱦᱚᱸ ᱱᱚᱝᱠᱟ ᱠᱟᱛᱷᱟ ᱠᱚ ᱟᱯᱮ ᱴᱷᱮᱱ ᱠᱷᱚᱱᱟᱜ ᱦᱟᱛᱟᱣ ᱠᱟᱛᱮᱫ ᱱᱚᱝᱠᱟᱧ ᱯᱟᱥᱱᱟᱣᱟ ᱟᱨᱠᱤ ᱟᱫᱚ ᱛᱮᱦᱮᱧ ᱡᱟᱦᱟᱸ ᱠᱷᱟᱹᱛᱤᱨ ᱛᱮ ᱤᱧ ᱟᱢ ᱴᱷᱮᱱᱤᱧ ᱯᱷᱳᱱ ᱠᱟᱫᱟ ᱚᱱᱟ ᱨᱮᱱᱟᱜ ᱞᱟᱹᱠᱛᱤ ᱫᱚ ᱦᱩᱭᱩᱜ ᱠᱟᱱᱟ ᱱᱚᱜᱼᱚᱭ ᱡᱮ ᱡᱷᱟᱲᱟᱜᱟᱹᱲᱭᱟᱹ ᱟᱛᱳ ᱱᱚᱣᱟ ᱫᱚ ᱞᱟᱦᱟ ᱫᱚ ᱡᱟᱹᱱᱤᱡ ᱢᱮᱫᱽᱱᱤᱯᱩᱨ ᱦᱚᱱᱚᱛ ᱚᱱᱟ ᱨᱮᱱᱟᱜ ᱛᱟᱹᱨᱤ ᱨᱮᱜᱮ ᱛᱟᱦᱮᱸᱠᱟᱱᱟ ᱟᱨ ᱱᱮᱛᱟᱨ ᱫᱚ ᱧᱮᱞᱚᱜ ᱠᱟᱱᱟ ᱱᱤᱭᱟᱹᱴᱟᱜ ᱫᱚ ᱡᱷᱟᱲᱜᱨᱟᱢ ᱦᱚᱱᱚᱛ ᱨᱮᱱᱟᱜ ᱛᱟᱹᱨᱤ ᱨᱮ ᱢᱮᱱᱟᱜᱼᱟ ᱟᱫᱚ ᱱᱚᱜᱼᱚᱭ ᱡᱮ ᱡᱷᱟᱲᱜᱨᱟᱢ ᱦᱚᱱᱚᱛ ᱛᱮᱭᱟᱨᱮᱱᱟ ᱟᱫᱚ ᱚᱱᱟ ᱫᱚ ᱛᱤᱥ ᱛᱮᱭᱟᱨᱮᱱᱟ ᱟᱨ ᱪᱮᱫᱞᱮᱠᱟᱛᱮ ᱱᱚᱣᱟ ᱡᱤᱱᱤᱥ ᱠᱚᱫᱚ ᱦᱩᱭᱮᱱᱟ ᱟᱫᱚ ᱠᱟᱹᱴᱤᱡ ᱤᱧ ᱜᱚᱝᱠᱮ ᱚᱱᱟ ᱨᱮᱱᱟᱜ ᱢᱤᱫᱴᱟᱝ ᱱᱟᱜᱟᱢ ᱨᱮᱱᱟᱜ ᱢᱤᱫᱴᱟᱝ ᱪᱤᱛᱟᱹᱨ ᱤᱧ ᱴᱷᱮᱱᱮᱢ ᱮᱢ ᱥᱟᱵ ᱞᱮᱠᱷᱟᱱ ᱫᱚ ᱡᱟᱹᱱᱤᱡ ᱤᱧ ᱚᱱᱟ ᱜᱮ ᱦᱚᱲ ᱴᱷᱮᱱ ᱵᱮᱥ ᱪᱮᱦᱨᱟ ᱠᱟᱛᱮ ᱟᱨᱚᱧ ᱯᱟᱥᱱᱟᱣ ᱫᱟᱲᱮᱭᱟᱜᱼᱟ ᱟᱪᱪᱷᱟ ᱪᱷᱟ ᱟᱪᱪᱷᱟ ᱟᱪᱪᱷᱟ ᱪᱷᱟ ᱚ

ᱟᱪᱪᱷᱟ ᱪᱷᱟ

ᱚ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱜᱮ ᱢᱚᱴᱟᱢᱩᱴᱤ ᱱᱚᱣᱟ ᱱᱟᱜᱟᱢ ᱛᱮᱫ ᱫᱚᱵᱤᱱ ᱞᱟᱹᱭᱟᱫ ᱞᱤᱧᱟᱹ ᱟᱫᱚ ᱱᱚᱜᱼᱚᱭ ᱡᱮ ᱚᱱᱟ ᱧᱩᱛᱩᱢ ᱠᱚ ᱵᱚᱫᱚᱞᱮᱱᱟ ᱟᱫᱚ ᱮᱴᱟᱜ ᱴᱚᱴᱷᱟ ᱨᱮᱱᱢᱟ ᱢᱟᱹᱡᱷᱤ ᱵᱟᱵᱟ ᱠᱚ ᱥᱟᱶᱤᱧ ᱨᱚᱲ ᱜᱮᱭᱟ ᱟᱫᱚ ᱟᱢᱟᱜ ᱡᱟᱦᱟᱸ ᱴᱚᱴᱷᱟ ᱨᱮᱱ ᱡᱟᱦᱟᱸᱭ ᱟᱢ ᱨᱮᱱ ᱢᱟᱹᱡᱷᱤ ᱦᱚᱯᱚᱱ ᱠᱚ ᱢᱮᱱᱟᱜ ᱠᱚᱣᱟ ᱟᱫᱚ ᱩᱱᱠᱩᱣᱟᱜ ᱠᱤ ᱢᱟᱱᱮ ᱚᱱᱟ ᱠᱟᱜᱚᱡᱽ ᱠᱚ ᱡᱟᱦᱟᱸ ᱱᱤᱛᱳᱜ ᱮᱢ ᱞᱟᱹᱭᱮᱫ ᱫᱚ ᱡᱮ ᱫᱩ ᱦᱟᱡᱟᱨ ᱥᱚᱛᱨᱚ ᱥᱟᱞ ᱠᱷᱚᱱᱟᱜ ᱜᱮ ᱱᱚᱣᱟ ᱨᱮᱱᱟᱜ ᱧᱩᱛᱩᱢ ᱫᱚ ᱵᱚᱫᱚᱞᱟᱠᱟᱱᱟ ᱟᱫᱚ ᱠᱟᱜᱚᱡᱽ ᱯᱚᱛᱨᱚ ᱠᱤ ᱱᱤᱛᱳᱜ ᱫᱚ ᱡᱷᱚᱛᱚ ᱜᱮᱠᱚ ᱵᱚᱫᱚᱞ ᱩᱛᱟᱹᱨ ᱠᱟᱫᱟ ᱠᱚ ᱥᱮ ᱡᱟᱦᱟᱱᱟᱜ ᱱᱤᱛᱳᱜ ᱦᱚᱸ ᱠᱟᱜᱚᱡᱽ ᱯᱚᱛᱨᱚ ᱠᱚ ᱚᱱᱟ ᱨᱮᱱᱟᱜ ᱚᱯᱷᱤᱥ ᱠᱚ ᱱᱤᱛᱳᱜ ᱦᱚᱸ ᱢᱮᱫᱽᱱᱤᱯᱩᱨ ᱠᱚᱨᱮᱜᱮ ᱪᱟᱞᱟᱣ ᱦᱩᱭᱩᱜ ᱠᱟᱱ ᱛᱟᱠᱚᱣᱟ ᱦᱮᱸ ᱟᱪᱪᱷᱟ ᱟᱪᱪᱷᱟ ᱦᱮᱸ ᱦᱮᱸ

ᱦᱳᱭ ᱦᱳᱭ ᱟᱫᱚ ᱛᱟᱦᱞᱮ ᱚᱱᱟ ᱜᱮ ᱦᱩᱭᱩᱜ ᱠᱟᱱᱟ ᱟᱵᱚᱣᱟᱜ ᱛᱳᱢᱟᱨ ᱥᱟᱱᱛᱟᱲ ᱠᱚᱣᱟᱜ ᱫᱚ ᱱᱤᱭᱟᱹ ᱦᱟᱥᱟ ᱡᱟᱭᱜᱟ ᱜᱮ ᱫᱷᱚᱱ ᱠᱟᱱ ᱛᱟᱵᱚᱱᱟ ᱟᱨ ᱱᱤᱭᱟᱹ ᱦᱟᱥᱟ ᱡᱟᱭᱜᱟ ᱜᱮ ᱨᱮᱱᱟᱜ ᱠᱟᱜᱚᱡᱽ ᱜᱮ ᱡᱟᱦᱟᱸᱠᱚ ᱡᱩᱫᱤ ᱢᱤᱫ ᱫᱷᱟᱣ ᱥᱚᱡᱷᱮ ᱧᱚᱜ ᱛᱮᱵᱚᱱ ᱡᱷᱚᱛᱚ ᱡᱩᱛ ᱠᱮᱫᱟᱵᱚᱱ ᱛᱟᱦᱞᱮ ᱠᱷᱟᱱ ᱜᱮ ᱟᱵᱚ ᱫᱚ ᱢᱚᱴᱟᱢᱩᱴᱤ ᱡᱷᱚᱛᱚ ᱞᱮᱠᱟ ᱛᱮᱜᱮ ᱱᱟᱜ ᱢᱚᱴᱟᱢᱩᱴᱤ ᱠᱤᱥᱟᱹᱬ ᱜᱮᱵᱚᱱ ᱛᱟᱦᱮᱱᱟ ᱟᱫᱚ ᱠᱷᱟᱱ ᱫᱚ ᱦᱟᱥᱟ ᱡᱟᱭᱜᱟ ᱢᱤᱫ ᱫᱷᱟᱣ ᱟᱵᱚᱣᱟᱜ ᱛᱤ ᱠᱷᱚᱱᱟᱜ ᱡᱩᱫᱤ ᱚᱪᱚᱜ ᱞᱮᱱᱠᱷᱟᱱ ᱫᱚ ᱚᱱᱟ ᱧᱟᱢ ᱛᱮᱜᱮ ᱟᱵᱚ ᱥᱟᱱᱛᱟᱲ ᱠᱚᱫᱚ ᱜᱚᱴᱟ ᱫᱚᱢᱮ ᱦᱚᱭᱨᱟᱱᱤ ᱦᱩᱭᱩᱜ ᱛᱟᱵᱚᱱᱟ ᱦᱮᱸᱥᱮ ᱟᱫᱚ ᱟᱫᱚ ᱚᱱᱟ ᱠᱚᱜᱮ ᱱᱚᱜᱼᱚᱭ ᱡᱮ ᱢᱟᱹᱡᱷᱤᱼᱵᱟᱵᱟ ᱟᱢ ᱫᱚ ᱟᱢᱨᱮᱱ ᱟᱛᱳ ᱠᱚᱨᱮᱱ ᱡᱟᱹᱱᱤᱡ ᱵᱳᱫᱷᱚᱭ ᱡᱷᱚᱛᱚ ᱦᱚᱲ ᱠᱚᱜᱮᱢ ᱟᱢ ᱫᱚᱢ ᱫᱤᱥ ᱦᱩᱫᱤᱥ ᱫᱚᱢ ᱮᱢ ᱠᱟᱜ ᱠᱚᱣᱟ ᱡᱮ ᱡᱟᱦᱟᱱ ᱚᱯᱷᱤᱥ ᱠᱚ ᱡᱟᱦᱟᱸ ᱠᱚᱫᱚ ᱱᱚᱛᱮ ᱨᱮ ᱟᱵᱚᱣᱟᱜ ᱱᱟᱣᱟ ᱡᱮᱞᱟ ᱨᱮ ᱩᱪᱟᱹᱲ ᱠᱟᱱᱟ ᱦᱳᱭᱛᱳ ᱱᱟᱣᱟ ᱡᱷᱚᱛᱚ ᱠᱟᱜᱚᱡᱽ ᱠᱚ ᱡᱷᱚᱛᱚᱢ ᱵᱚᱫᱚᱞ ᱦᱚᱪᱚᱣ ᱠᱟᱫ ᱠᱚᱣᱟ ᱤᱱᱠᱟᱹᱜᱮ ᱮᱴᱟᱜ ᱮᱴᱟᱜ ᱢᱟᱹᱡᱷᱤ ᱠᱚ ᱠᱚᱦᱚᱸ ᱴᱷᱮᱱ ᱦᱚᱸ ᱠᱤᱪᱷᱩ ᱠᱤᱪᱷᱩᱧ ᱠᱷᱚᱵᱚᱨ ᱫᱩᱧ ᱦᱟᱛᱟᱣ ᱠᱟᱫᱟ ᱡᱟᱦᱟᱸᱭ ᱠᱚᱫᱚ ᱩᱱᱠᱩ ᱦᱚᱸ ᱚᱱᱠᱟᱜᱮ ᱠᱟᱹᱢᱤ ᱦᱚᱨᱟ ᱠᱚ ᱞᱚᱜᱚᱱ ᱫᱷᱟᱨᱟᱭ ᱛᱮᱠᱚ ᱟᱠᱚ ᱨᱮᱱ ᱡᱟᱦᱸᱟᱭ ᱠᱚ ᱦᱚᱯᱚᱱ ᱠᱚ ᱢᱮᱱᱟᱜ ᱡᱷᱚᱛᱚ ᱜᱮᱠᱚ ᱵᱚᱫᱚᱞᱮᱫ ᱠᱚᱣᱟ ᱠᱚ ᱚᱱᱟ ᱠᱟᱜᱚᱡᱽ ᱠᱚ ᱟᱫᱚ ᱢᱟᱹᱡᱷᱤ ᱵᱟᱵᱟ ᱱᱚᱜᱼᱚᱭ ᱡᱮ ᱠᱷᱚᱵᱚᱨᱮᱢ ᱤᱧᱮᱢ ᱮᱢᱟᱫᱤᱧᱟ ᱱᱚᱣᱟ ᱫᱚ ᱟᱹᱰᱤ ᱫᱟᱢᱟᱱ ᱠᱷᱚᱵᱚᱨ ᱠᱟᱱᱟ ᱱᱚᱣᱟ ᱠᱷᱟᱹᱛᱤᱨᱛᱮ ᱟᱨ ᱢᱤᱫ ᱫᱷᱟᱣ ᱤᱧ ᱟᱢ ᱫᱚᱦᱲᱟ ᱜᱚᱨᱛᱤᱧ ᱥᱟᱨᱦᱟᱣᱤᱧ ᱮᱢᱟᱢ ᱪᱟᱞᱟᱢ ᱠᱟᱱᱟ ᱟᱨ ᱱᱚᱝᱠᱟᱱᱟᱜ ᱜᱮ ᱡᱩᱫᱤ ᱟᱭᱢᱟ ᱜᱟᱱ ᱡᱟᱦᱟᱱ ᱠᱩᱠᱞᱤ ᱠᱚ ᱦᱤᱡᱩᱜᱼᱟ ᱱᱟᱦᱟᱜ ᱠᱟᱹᱴᱤᱡ ᱤᱭᱟᱹ ᱠᱟᱛᱮᱫ ᱫᱟᱭᱟ ᱠᱟᱛᱮᱫ ᱞᱟᱹᱭᱟᱹᱧ ᱢᱮ ᱱᱟᱜ ᱟᱨ ᱱᱚᱣᱟ ᱚᱱᱠᱟ ᱞᱮᱠᱟᱜᱮ ᱟᱨᱚ ᱮᱴᱟᱜ ᱮᱴᱟᱜ ᱥᱟᱛᱟᱢ ᱠᱚᱨᱮ ᱫᱚ ᱡᱩᱫᱤ ᱡᱟᱦᱟᱱ ᱞᱟᱹᱠᱛᱤ ᱯᱟᱲᱟᱜᱼᱟ ᱱᱟᱜ ᱟᱢ ᱫᱩᱧ ᱠᱩᱞᱤ ᱢᱮᱭᱟ ᱱᱟᱜ ᱦᱮᱸ ᱴᱷᱤᱠ ᱜᱮᱭᱟ ᱛᱟᱦᱞᱮ ᱡᱚᱦᱟᱨ ᱜᱮ ᱜᱚᱢᱠᱮ